ᱦᱮᱧ ᱵᱟᱰᱟᱭᱟ ᱢᱮᱱᱠᱷᱟᱱ ᱤᱧ ᱫᱚ ᱵᱟᱹᱧ ᱥᱤᱠᱟᱨ ᱦᱚᱪᱚ ᱠᱟᱱᱟ ᱟᱞᱮ ᱟᱛᱳ ᱨᱮᱱ ᱡᱚᱱᱚᱱᱤ ᱵᱟᱥᱠᱮ ᱧᱩᱛᱩᱢᱟᱱ ᱢᱤᱫ ᱛᱤᱨᱞᱟᱹᱭ ᱥᱤᱠᱟᱨ ᱦᱚᱪᱚ ᱞᱮᱱᱟ ᱢᱚᱬᱮ ᱜᱮᱥᱟᱭ ᱴᱟᱠᱟ